ᱡᱟᱦᱮᱨ ᱛᱷᱟᱱ ᱢᱟᱹᱡᱷᱤ ᱛᱷᱟᱱ ᱥᱟᱯᱷᱟᱭ ᱨᱮᱱᱟᱜ ᱫᱚ ᱢᱟᱱᱮ ᱦᱩᱭᱩᱜ ᱠᱟᱱᱟ ᱠᱟᱨᱚᱱ ᱪᱮᱫᱟᱜ ᱥᱮ ᱟᱵᱚ ᱫᱚ ᱚᱱᱟ ᱯᱩᱡᱟᱹ ᱵᱚᱸᱜᱟᱼᱵᱩᱨᱩ ᱨᱮᱭᱟᱜ ᱡᱟᱭᱜᱟ ᱠᱟᱱ ᱛᱟᱵᱚᱱᱟ ᱟᱵᱚ ᱚᱸᱰᱮ ᱵᱚᱱ ᱯᱩᱡᱟᱹᱭᱮᱫᱟ ᱟᱵᱚ ᱨᱮᱱ ᱫᱷᱚᱨᱚᱢ ᱵᱚᱸᱜᱟ ᱵᱚᱱ ᱢᱟᱱ ᱢᱟᱱᱚᱛᱮᱜ ᱠᱚᱣᱟ ᱚᱱᱟ ᱠᱷᱟᱹᱛᱤᱨ ᱛᱮ ᱚᱱᱟ ᱫᱚ ᱚᱵᱚᱥᱥᱳᱭ ᱥᱟᱯᱷᱟ ᱫᱚᱨᱠᱟᱨ ᱥᱟᱯᱷᱟ ᱛᱟᱦᱮᱸ ᱞᱮᱱᱠᱷᱟᱱ ᱢᱚᱡᱽ ᱧᱮᱞᱚᱜᱼᱟ ᱥᱮ ᱟᱨᱦᱚᱸ ᱩᱱᱠᱩ ᱦᱚᱸ ᱨᱟᱹᱥᱠᱟᱹ ᱠᱚ ᱟᱹᱭᱠᱟᱹᱣ ᱫᱟᱲᱮᱭᱟᱜᱼᱟ ᱟᱨ ᱩᱯᱟᱹᱥ ᱛᱟᱦᱮᱱ ᱨᱮᱱᱟᱜ ᱢᱟᱱᱮ ᱦᱩᱭᱩᱜ ᱠᱟᱱᱟ ᱠᱟᱨᱚᱱ ᱪᱮᱫᱟᱜ ᱥᱮ ᱟᱵᱚ ᱫᱚ ᱢᱤᱫᱴᱟᱱ ᱵᱚᱸᱜᱟᱼᱵᱩᱨᱩ ᱵᱚᱱ ᱢᱟᱱ ᱢᱟᱱᱚᱛᱮᱜ ᱠᱚᱣᱟ ᱡᱚᱛᱚ ᱠᱷᱚᱡ ᱞᱟᱹᱠᱛᱤ ᱠᱟᱱᱟ ᱩᱯᱟᱹᱥ ᱠᱟᱛᱮᱫ ᱢᱟᱹᱱ ᱢᱟᱱᱚᱛ ᱞᱮᱠᱷᱟᱱ ᱢᱚᱡᱽ ᱦᱩᱭᱩᱜᱼᱟ ᱱᱟᱯᱟᱭᱚᱜᱼᱟ ᱟᱨᱦᱚᱸ ᱫᱷᱚᱨᱚᱢ ᱛᱮ ᱪᱟᱞᱟᱣ ᱞᱮᱱᱠᱷᱟᱱ ᱟᱨᱦᱚᱸ ᱢᱚᱡᱽ ᱦᱩᱭᱩᱜᱼᱟ ᱟᱨ ᱚᱲᱟᱜ ᱥᱟᱯᱷᱟ ᱚᱲᱟᱜᱼᱫᱩᱣᱟᱹᱨ ᱥᱟᱯᱷᱟ ᱡᱮᱢᱚᱱ ᱥᱟᱯᱷᱟ ᱛᱟᱦᱮᱸ ᱞᱮᱱᱠᱷᱟᱱ ᱯᱮᱲᱟ ᱠᱩᱴᱩᱢ ᱠᱚᱠᱚ ᱦᱤᱡᱩᱜᱼᱟ ᱥᱮ ᱧᱮᱞ ᱞᱮᱠᱷᱟᱱ ᱵᱟᱝ ᱢᱚᱡᱽ ᱠᱚ ᱵᱩᱡᱷᱟᱹᱣᱟ ᱥᱮ ᱡᱚᱛᱚᱦᱚᱲᱜᱮ ᱢᱚᱡᱽ ᱠᱚ ᱵᱩᱡᱷᱟᱹᱣᱟ ᱯᱨᱟᱭ ᱥᱟᱯᱷᱟ ᱞᱮᱠᱷᱟᱱ ᱫᱚ ᱡᱚᱛᱚ ᱡᱟᱭᱜᱟ ᱜᱮ ᱢᱚᱡᱽ ᱛᱟᱦᱮᱱᱟ ᱥᱮ ᱱᱤᱡᱮ ᱦᱚᱸ ᱢᱚᱡᱽ ᱟᱹᱭᱠᱟᱹᱜᱼᱟ ᱱᱟᱯᱟᱭ ᱟᱹᱭᱠᱟᱹᱜᱼᱟ